ᱯᱷᱮᱥᱵᱩᱠ ᱤᱱᱥᱴᱟᱜᱨᱟᱢ ᱴᱩᱭᱴᱟᱨ ᱱᱚᱣᱟ ᱠᱷᱚᱵᱚᱨ ᱨᱮᱭᱟᱜ ᱟᱯᱰᱮᱴ ᱧᱟᱢᱚᱜ ᱜᱮᱭᱟ ᱟᱨ ᱤᱧᱟᱹᱜ ᱠᱷᱚᱵᱚᱨ ᱦᱚᱸ ᱟᱯᱰᱮᱴ ᱧᱟᱢᱚᱜ ᱜᱮᱭᱟ ᱪᱮᱫᱟᱜ ᱥᱮ ᱤᱧᱦᱚᱸ ᱪᱟᱞᱟᱣ ᱤᱧ ᱠᱩᱥᱤᱭᱟᱜ ᱜᱮᱭᱟ ᱟᱨ ᱚᱲᱟᱜ ᱨᱮᱱ ᱦᱚᱲ ᱦᱚᱸ ᱱᱚᱣᱟ ᱠᱚᱠᱚ ᱪᱟᱞᱟᱣᱟ ᱩᱱᱠᱩᱣᱟᱜ ᱠᱷᱚᱵᱚᱨ ᱦᱚᱸ ᱯᱷᱮᱥᱵᱩᱠ ᱤᱱᱥᱴᱟᱜᱨᱟᱢ ᱴᱩᱭᱴᱟᱨ ᱱᱚᱣᱟ ᱠᱚᱨᱮ ᱠᱷᱚᱵᱚᱨ ᱟᱯᱰᱮᱴ ᱫᱚ ᱧᱟᱢᱚᱜ ᱜᱮᱭᱟ ᱟᱨ ᱤᱧᱟᱹᱜ ᱦᱤᱥᱟᱹᱵᱽ ᱤᱫᱤᱠᱟᱛᱮᱫ ᱡᱟᱦᱟᱸ ᱛᱤᱱᱟᱹᱜ ᱜᱮ ᱱᱚᱣᱟ ᱠᱚᱵᱚᱱ ᱪᱟᱞᱟᱣᱟ ᱱᱚᱣᱟ ᱠᱚ ᱠᱚᱱᱳ ᱵᱟᱹᱲᱤᱡ ᱡᱤᱱᱤᱥ ᱫᱚ ᱵᱟᱝ ᱠᱟᱱᱟ ᱢᱤᱫ ᱦᱤᱥᱟᱹᱵᱽ ᱛᱮᱢ ᱩᱭᱦᱟᱹᱨ ᱠᱷᱟᱱ ᱱᱚᱣᱟ ᱠᱚᱫᱚ ᱵᱮᱥ ᱞᱟᱹᱜᱤᱫ ᱜᱮ ᱠᱚ ᱵᱮᱱᱟᱣ ᱟᱠᱟᱫᱼᱟ ᱟᱨ ᱟᱵᱚ ᱡᱟᱦᱟᱱ ᱡᱤᱱᱤᱥ ᱜᱮ ᱟᱞᱜᱟᱜ ᱟᱵᱚᱱ ᱚᱱᱟ ᱠᱷᱟᱹᱛᱤᱨ ᱜᱮ ᱱᱚᱣᱟ ᱠᱚᱠᱚ ᱵᱮᱱᱟᱣ ᱠᱟᱫᱟ ᱠᱚ ᱚᱰᱳᱠ ᱠᱟᱫᱟ ᱠᱚ ᱱᱚᱣᱟ ᱦᱚᱸ ᱡᱩᱫᱤ ᱥᱚᱢᱚᱭ ᱠᱷᱚᱱ ᱡᱟᱹᱥᱛᱤᱢ ᱵᱮᱵᱚᱦᱟᱨᱟ ᱮᱱᱠᱷᱟᱱ ᱱᱚᱣᱟ ᱦᱚᱸ ᱵᱟᱭ ᱴᱷᱤᱠ ᱜᱮᱭᱟ ᱟᱨ ᱟᱢᱟᱜ ᱡᱟᱦᱟᱸ ᱠᱟᱹᱢᱤ ᱢᱮᱱᱟᱜᱼᱟ ᱚᱱᱟ ᱠᱚ ᱵᱟᱝ ᱯᱩᱨᱟᱹᱣ ᱠᱟᱛᱮᱫ ᱜᱳᱴᱟ ᱫᱤᱱ ᱱᱚᱣᱟ ᱨᱮᱜᱮᱢ ᱞᱟᱜᱟᱣ ᱠᱚᱜ ᱠᱷᱟᱱ ᱱᱚᱣᱟ ᱦᱚᱸ ᱠᱷᱟᱨᱟᱯ ᱜᱮᱭᱟ ᱟᱨ ᱵᱟᱝᱠᱷᱟᱱ ᱫᱚ ᱫᱩᱱᱤᱭᱟᱹ ᱨᱮ ᱡᱟᱦᱟᱸ ᱡᱤᱱᱤᱥ ᱜᱮ ᱢᱮᱱᱟᱜ ᱚᱠᱟ ᱦᱚᱸ ᱵᱟᱭ ᱠᱷᱟᱨᱟᱯᱟ ᱚᱱᱟᱛᱮ ᱤᱧ ᱱᱚᱣᱟ ᱪᱷᱮᱛᱨᱚ ᱠᱚᱫᱚ ᱤᱧᱟᱹᱜ ᱩᱭᱦᱟᱹᱨ ᱛᱮ ᱵᱮᱥ ᱜᱤᱧ ᱢᱚᱱᱮᱭᱟ ᱟᱨ ᱱᱚᱣᱟ ᱠᱷᱚᱱ ᱵᱟᱹᱲᱛᱤᱧ ᱠᱟᱹᱢᱤ ᱞᱮᱠᱷᱟᱱ ᱥᱮ ᱱᱚᱣᱟ ᱨᱮᱜᱮ ᱫᱤᱱ ᱜᱳᱴᱟ ᱥᱚᱢᱚᱭ ᱮᱢ ᱵᱤᱛᱟᱹᱣ ᱞᱮᱠᱷᱟᱱ ᱱᱤᱡᱮᱨᱟᱜ ᱟᱨᱦᱚᱸ ᱛᱳ ᱠᱟᱹᱢᱤᱦᱚᱨᱟ ᱢᱮᱱᱟᱜᱼᱟ ᱥᱚᱢᱚᱭ ᱦᱚᱸᱢ ᱵᱮᱨᱵᱟᱫᱟ ᱯᱷᱤᱨ ᱟᱢᱟᱜ ᱡᱟᱦᱟᱸ ᱞᱟᱪᱪᱷᱟ ᱠᱟᱱᱟ ᱚᱸᱰᱮ ᱠᱷᱚᱱ ᱮᱢ ᱟᱴᱠᱟᱜᱼᱟ ᱚᱱᱟᱛᱮ ᱢᱤᱫᱴᱮᱱ ᱱᱚᱡᱚᱨ ᱛᱮᱢ ᱧᱮᱞ ᱞᱮᱠᱷᱟᱱ ᱱᱚᱣᱟ ᱠᱚᱫᱚ ᱵᱮᱥ ᱜᱮᱭᱟ ᱟᱨ ᱚᱱᱟ ᱰᱷᱮᱨ ᱮᱢ ᱵᱮᱵᱚᱦᱟᱨ ᱞᱮᱠᱷᱟᱱ ᱱᱚᱣᱟ ᱠᱚᱦᱚᱸ ᱠᱷᱟᱨᱟᱯ ᱜᱮᱭᱟ ᱟᱫᱚ ᱤᱧᱤᱧ ᱟᱥᱟᱭᱮᱫᱼᱟ ᱠᱤ ᱯᱷᱮᱥᱵᱩᱠ ᱤᱱᱥᱴᱟᱜᱨᱟᱢ ᱴᱩᱭᱴᱟᱨ ᱡᱚᱛᱚᱜᱮ ᱵᱮᱥ ᱜᱮᱭᱟ ᱤᱱᱴᱟᱨᱴᱮᱱᱢᱮᱱᱴ ᱞᱟᱹᱜᱤᱫ ᱦᱚᱸ ᱱᱟᱯᱟᱭ ᱜᱮᱭᱟ ᱟᱫᱚ ᱢᱮᱱᱠᱷᱟᱱ ᱱᱚᱣᱟ ᱨᱮᱜᱮ ᱩᱱᱟᱹᱜ ᱥᱚᱢᱚᱭ ᱵᱟᱝ ᱮᱢ ᱫᱚᱨᱠᱟᱨ ᱱᱤᱡᱮᱨᱟᱜ ᱦᱚᱸ ᱡᱟᱦᱟᱱᱟᱜ ᱠᱟᱹᱢᱤ ᱦᱚᱨᱟ ᱢᱮᱱᱟᱜᱼᱟ ᱚᱱᱟ ᱦᱚᱸ ᱧᱮᱞ ᱫᱚᱨᱠᱟᱨ ᱜᱮ ᱟᱨ ᱡᱩᱫᱤ ᱚᱱᱟ ᱦᱚᱸ ᱵᱟᱢ ᱠᱟᱹᱢᱤᱭᱟ ᱱᱚᱰᱮ ᱜᱳᱴᱟ ᱫᱤᱱ ᱥᱚᱢᱚᱭᱮᱢ ᱮᱢᱟ ᱱᱚᱝᱠᱟ ᱛᱮᱫᱚ ᱟᱢᱟᱜ ᱞᱟᱪᱷ ᱠᱷᱚᱱ ᱦᱚᱸᱢ ᱟᱴᱠᱟᱜᱼᱟ ᱟᱨ ᱥᱚᱢᱚᱭ ᱦᱚᱸ ᱵᱮᱠᱟᱨ ᱛᱮ ᱪᱟᱞᱟᱜᱼᱟ ᱟᱨ ᱱᱤᱡᱮᱨ ᱴᱷᱮᱱ ᱠᱟᱱᱟ ᱚᱱᱟᱫᱚ ᱟᱨ ᱱᱚᱣᱟ ᱡᱩᱫᱤ ᱱᱚᱣᱟ ᱯᱷᱮᱥᱵᱩᱠ ᱪᱮᱛᱟᱱ ᱨᱮ ᱟᱢᱮᱢ ᱰᱤᱯᱮᱱᱰᱼᱟ ᱥᱮ ᱟᱢ ᱚᱱᱟᱜᱮᱢ ᱵᱚᱫᱱᱟᱢᱟ ᱮᱱᱠᱷᱟᱱ ᱱᱚᱣᱟ ᱫᱚ ᱵᱷᱩᱞ ᱠᱟᱱᱟ ᱚᱱᱟᱫᱚ ᱱᱤᱡᱮ ᱡᱟᱦᱟᱸ ᱞᱮᱠᱟᱢ ᱪᱟᱞᱟᱣᱟ ᱵᱟᱥ ᱚᱱᱠᱟ ᱪᱟᱞᱟᱜᱼᱟ